ᱦᱮᱸ ᱦᱮᱞᱳ ᱡᱚᱦᱟᱨ ᱜᱮ ᱜᱚᱢᱠᱮ ᱞᱟᱹᱭ ᱵᱤᱱ ᱦᱮᱸ ᱟᱹᱞᱤᱧ ᱠᱚᱱᱴᱟᱠᱴᱟᱨ ᱞᱤᱧ ᱞᱟᱹᱭᱮᱫᱼᱟ ᱥᱮ ᱤᱭᱟᱹ ᱨᱤᱱᱤᱡ ᱯᱨᱚᱡᱮᱠᱴ ᱢᱟ ᱚᱱᱠᱟ ᱱᱟᱦᱟᱸᱜ ᱟᱪᱪᱟ ᱟᱪᱪᱷᱟ ᱢᱟᱱᱮ ᱱᱚᱣᱟ ᱯᱨᱚᱡᱮᱠᱴ ᱦᱮᱡ ᱠᱟᱱᱟ ᱪᱮᱫ ᱢᱟᱱᱮ ᱢᱤᱫ ᱢᱟᱱᱮ ᱯᱨᱚᱛᱤᱴᱤ ᱯᱚᱧᱪᱟᱭᱮᱛ ᱨᱮ ᱚᱲᱟᱜ ᱯᱤᱪᱷᱤ ᱢᱤᱫᱴᱮᱱ ᱢᱤᱫᱴᱮᱱ ᱵᱟᱛᱷᱨᱩᱢ ᱠᱟᱱᱟ ᱛᱚ ᱟᱪᱪᱷᱟ ᱤᱭᱟᱹ ᱢᱤᱫᱴᱤᱱ ᱵᱟᱛᱷᱨᱩᱢ ᱨᱮᱢ ᱢᱟᱱᱮ ᱢᱳᱴᱟᱢᱩᱴᱤ ᱛᱤᱱᱟᱹᱜ ᱜᱟᱱ ᱠᱷᱚᱨᱪᱟ ᱱᱟᱦᱟᱸᱜ ᱤᱭᱟᱹ ᱥᱚ ᱨᱮᱱᱟᱜ ᱦᱟᱸᱜ ᱛᱤᱱᱟᱹᱜ ᱜᱟᱱ ᱠᱷᱚᱨᱪᱟ ᱧᱟᱢᱚᱜ ᱠᱟᱱᱟ ᱢᱤᱫᱴᱤᱱ ᱵᱟᱛᱷᱨᱩᱢ ᱨᱮ ᱢᱤᱫᱴᱤᱱ ᱵᱟᱛᱷᱨᱩᱢ ᱵᱮᱱᱟᱣ ᱨᱮ ᱢᱳᱴᱟᱢᱩᱴᱤ ᱛᱤᱱᱟᱹᱜ ᱜᱟᱱ ᱠᱷᱚᱨᱪᱟ ᱦᱩᱭᱩᱜᱼᱟ ᱟᱪᱪᱷᱟ ᱯᱨᱚᱛᱤᱴᱤ ᱵᱟᱛᱷᱨᱩᱢ ᱛᱟᱭᱚᱢ ᱨᱮ ᱵᱤᱥ ᱦᱟᱡᱟᱨ ᱠᱟᱛᱮᱫ ᱠᱷᱚᱨᱪᱟᱜᱼᱟ ᱦᱟᱸᱜ ᱛᱟᱭᱛᱚ ᱟᱪᱪᱷᱟ ᱦᱚᱸ ᱟᱫᱚ ᱦᱚᱸ ᱢᱮ ᱢᱮᱴᱮᱨᱤᱭᱟᱞ ᱢᱟᱱᱮ ᱡᱟᱦᱟᱱᱟᱜ ᱚᱱᱠᱟ ᱢᱟᱦᱟᱸᱜ ᱪᱮᱫ ᱦᱚᱸ ᱵᱟᱝᱼᱟ ᱮᱠᱪᱩᱞᱞᱤ ᱢᱟᱱᱮ ᱪᱤᱠᱟᱜ ᱠᱟᱱᱟ ᱥᱮ ᱦᱟᱸᱜ ᱟᱹᱵᱤᱱᱟᱜ ᱜᱤᱴᱤ ᱵᱟᱹᱞᱤ ᱥᱤᱢᱮᱱᱴ ᱟᱨ ᱤᱴᱟᱹ ᱠᱚᱜᱮ ᱦᱟᱸᱜ ᱠᱷᱟᱥ ᱠᱟᱛᱮᱫ ᱫᱚ ᱤᱴᱟᱹ ᱥᱤᱢᱮᱱᱴ ᱟᱨ ᱵᱟᱹᱞᱤ ᱜᱮ ᱦᱟᱸᱜ ᱟᱨ ᱜᱤᱴᱤ ᱢᱟ ᱦᱟᱸᱜ ᱰᱷᱟᱹᱞᱟᱹᱭ ᱞᱮᱠᱷᱟᱱ ᱩᱱ ᱥᱚᱢᱚᱭ ᱞᱟᱜᱟᱜᱼᱟ ᱦᱟᱸᱜ ᱦᱳᱭ ᱴᱷᱤᱠ ᱜᱮᱭᱟ ᱦᱟᱸᱜ ᱧᱮᱞ ᱮᱜ ᱠᱚᱣᱟᱞᱤᱧ ᱪᱮᱫ ᱞᱮᱠᱟ ᱢᱮᱱᱟᱜ ᱠᱚᱣᱟ ᱦᱟᱸᱜ ᱱᱩᱠᱩ ᱟᱹᱵᱤᱱᱡ ᱟᱹᱞᱤᱧ ᱤᱡ ᱢᱟᱱᱮ ᱳᱣᱟᱨᱠᱟᱨ ᱠᱚ ᱱᱟᱦᱟᱸᱜ ᱡᱟᱦᱟᱸᱭ ᱟᱹᱞᱤᱧ ᱟᱱᱰᱟᱨ ᱨᱮ ᱦᱟᱸᱜ ᱠᱚ ᱠᱟᱹᱢᱤ ᱠᱚ ᱦᱚᱸ ᱩᱱᱠᱩ ᱦᱟᱸᱜ ᱞᱤᱧ ᱧᱮᱞ ᱮᱜ ᱠᱚᱣᱟ ᱩᱱᱠᱩ ᱥᱟᱜ ᱞᱤᱧ ᱡᱳᱜᱟᱡᱳᱜᱽ ᱮᱫᱟ ᱦᱟᱸᱜ ᱟᱨ ᱤᱱᱟᱹ ᱯᱚᱨᱮ ᱦᱟᱸᱜ ᱟᱹᱵᱤᱱ ᱞᱤᱧ ᱠᱷᱚᱵᱚᱨ ᱟᱹᱵᱤᱱ ᱠᱟᱱᱟ ᱡᱮ ᱛᱤᱱᱟᱹᱜ ᱜᱟᱱ ᱠᱷᱚᱨᱪᱟ ᱦᱩᱭ ᱫᱟᱲᱮᱭᱟᱜᱼᱟ ᱢᱮᱱᱛᱮ ᱟᱨ ᱚᱱᱠᱟ ᱵᱤᱥ ᱦᱟᱡᱟᱨ ᱦᱚᱸ ᱦᱩᱭᱩᱜᱼᱟ ᱦᱟᱸᱜ ᱢᱟᱱᱮ ᱢᱤᱫᱴᱤᱡ ᱵᱟᱛᱷᱨᱩᱢ ᱵᱮᱱᱟᱣ ᱢᱤᱫᱴᱤᱡ ᱵᱟᱛᱷᱨᱩᱢ ᱯᱤᱪᱷᱚᱱ ᱨᱮ ᱵᱤᱥ ᱦᱟᱡᱟᱨ ᱞᱟᱜᱟᱜ ᱟᱛᱚ ᱤᱱᱟᱹᱠᱷᱟᱱ ᱢᱳᱴᱟᱢᱩᱴᱤ ᱢᱤᱫᱴᱤᱡ ᱵᱟᱛᱷᱨᱩᱢ ᱨᱮ ᱚᱱᱮ ᱢᱚᱬᱮ ᱫᱤᱱ ᱠᱷᱚᱱᱟᱜ ᱥᱚᱯᱛᱟ ᱵᱷᱳᱨ ᱢᱤᱫᱴᱮᱡ ᱵᱟᱛᱷᱨᱩᱢ ᱨᱮ ᱞᱟᱜᱟ ᱦᱟᱸᱜ ᱢᱳᱴᱟᱢᱩᱴᱤ ᱥᱟᱵ ᱠᱟᱜ ᱵᱤᱱ ᱫᱩ ᱢᱟᱦᱱᱟᱹ ᱠᱚᱛᱮ ᱦᱮᱸ ᱟᱹᱞᱤᱧ ᱤᱡ ᱞᱮᱵᱟᱨ ᱠᱚᱦᱟᱸᱜ ᱦᱮᱱᱟᱜ ᱠᱚᱜᱮᱭᱟ ᱤᱱᱟᱹᱠᱷᱟᱱ ᱪᱤᱠᱟᱹᱜ ᱟᱥᱮ ᱢᱤᱫᱴᱤᱡ ᱵᱟᱛᱷᱨᱩᱢ ᱨᱮ ᱠᱚᱢ ᱥᱮ ᱠᱚᱢ ᱢᱤᱱᱤᱢᱟᱢ ᱚᱱᱮ ᱞᱤᱧ ᱞᱟᱹᱭ ᱠᱮᱜ ᱞᱮᱠᱟ ᱢᱤᱱᱤᱢᱟᱢ ᱢᱚᱬᱮ ᱫᱤᱱ ᱟᱨ ᱢᱮᱠᱥᱤᱢᱟᱢ ᱢᱟᱱᱮ ᱛᱩᱨᱩᱭ ᱫᱤᱱ ᱢᱟᱱᱮ ᱥᱚᱸᱜᱮ ᱵᱮᱱᱟᱣ ᱠᱷᱟᱱ ᱥᱚᱸᱜᱮ ᱤᱭᱟᱹ ᱢᱮᱱᱠᱷᱟᱱ ᱚᱱᱟ ᱫᱚ ᱩᱱᱟᱹᱜ ᱢᱚᱡᱽᱵᱩᱛ ᱵᱟᱭ ᱦᱩᱭᱩᱜ ᱟᱥᱮ ᱮᱱᱠᱷᱟᱱ ᱡᱩᱫᱤ ᱡᱟᱦᱟᱸ ᱞᱮᱠᱟ ᱢᱟᱱᱮ ᱟᱹᱵᱤᱱᱟᱜ ᱠᱤᱪᱷᱩ ᱜᱟᱱ ᱢᱚᱱᱮᱭ ᱵᱤᱱ ᱟᱴ ᱯᱷᱤᱴ ᱡᱩᱲᱟᱹᱣ ᱠᱟᱛᱮ ᱟᱨ ᱤᱱᱟᱹ ᱦᱤᱞᱳᱜ ᱵᱟᱫ ᱠᱟᱛᱮ ᱟᱨ ᱫᱚᱥᱟᱨ ᱦᱤᱞᱳᱜ ᱵᱤᱱ ᱡᱩᱲᱟᱹᱭᱟ ᱮᱱᱠᱷᱟᱡ ᱚᱱᱟ ᱫᱚ ᱠᱟᱹᱴᱤᱡ ᱢᱚᱡᱽᱵᱩᱛᱚᱜᱼᱟ ᱟᱨ ᱢᱤᱫ ᱫᱤᱱ ᱨᱮ ᱡᱩᱫᱤ ᱟᱹᱵᱤᱱ ᱞᱟᱹᱭᱟ ᱵᱟᱨᱚ ᱯᱷᱤᱴ ᱞᱤᱧ ᱡᱩᱲᱟᱹᱭᱟ ᱡᱩᱲᱟᱹᱭᱟᱞᱤᱧ ᱢᱮᱱᱠᱷᱟᱱ ᱚᱱᱟᱫᱚ ᱫᱷᱟᱥᱟᱣ ᱨᱮᱱᱟᱜ ᱪᱟᱱᱥ ᱛᱟᱦᱮᱱᱟᱛᱚ ᱦᱳᱭ ᱢᱤᱫ ᱫᱷᱟᱣ ᱨᱮ ᱯᱩᱨᱟᱹ ᱡᱩᱲᱟᱹᱣ ᱨᱟᱠᱟᱵ ᱞᱮᱱᱠᱷᱟᱱ ᱫᱷᱟᱥᱟᱣ ᱨᱮᱱᱟᱜ ᱪᱟᱱᱥ ᱛᱟᱦᱮᱱᱟ ᱚᱱᱟ ᱤᱫᱤ ᱠᱟᱛᱮᱫ ᱟᱫᱚ ᱮᱱᱠᱷᱟᱱ ᱟᱹᱞᱤᱧ ᱠᱟᱹᱴᱤᱡ ᱤᱭᱟᱹ ᱧᱚᱜ ᱟᱹᱞᱤᱧ ᱮᱸᱰᱮᱠᱷᱟᱱ ᱴᱷᱤᱠ ᱱᱟᱦᱟᱸᱜ ᱟᱹᱞᱤᱧ ᱞᱤᱧ ᱡᱳᱜᱟᱲ ᱮᱜ ᱠᱚᱣᱟ ᱱᱟᱦᱟᱸᱜ ᱟᱨ ᱴᱷᱤᱠ ᱜᱮᱭᱟ ᱦᱟᱸᱜ ᱞᱮᱵᱟᱨ ᱠᱚᱨᱮᱱᱟᱜ ᱠᱳᱱᱳ ᱠᱚᱢᱭᱟᱹ ᱵᱟᱹᱱᱩᱜ ᱟᱹᱱᱤᱡ ᱦᱩᱭ ᱜᱚᱫᱚᱜ ᱟᱠᱚ ᱦᱟᱸᱜ ᱢᱤᱫ ᱫᱤᱱ ᱨᱮ ᱵᱟᱨᱭᱟ ᱯᱮᱭᱟ ᱠᱟᱛᱮ ᱢᱤᱫ ᱫᱤᱱ ᱨᱮ ᱵᱟᱨᱭᱟ ᱯᱮᱭᱟ ᱵᱟᱛᱷᱨᱩᱢ ᱦᱟᱸᱜ ᱵᱮᱱᱟᱣ ᱞᱮᱠᱷᱟᱱ ᱜᱮ ᱦᱩᱭᱩᱜᱼᱟ ᱦᱟᱸᱜ ᱦᱮᱸ ᱦᱮᱸ ᱦᱳᱭ ᱦᱳᱭ ᱚᱱᱟ ᱢᱟᱦᱟᱸᱜ ᱴᱷᱤᱠ ᱜᱮᱭᱟ ᱦᱟᱸᱜ ᱚᱱᱟ ᱦᱟᱸᱜ ᱧᱟᱢᱚᱜ ᱜᱮᱭᱟ ᱦᱟᱸᱜ ᱢᱟᱱᱮ ᱠᱚᱢᱤᱥᱚᱱ ᱴᱟᱜ ᱥᱮ ᱦᱳᱭ ᱡᱮᱢᱚᱱ ᱟᱹᱞᱤᱧ ᱦᱚᱸ ᱠᱟᱹᱴᱤᱡ ᱦᱳᱭ ᱡᱟᱭᱦᱳᱠ ᱢᱟ ᱟᱫᱚ ᱴᱷᱤᱠ ᱜᱮᱭᱟ ᱦᱟᱸᱜ ᱚᱱᱠᱟ ᱦᱟᱸᱜ ᱞᱤᱧ ᱞᱮᱵᱟᱨ ᱢᱮᱱᱟᱜ ᱠᱚᱣᱟ ᱞᱤᱧ ᱟᱹᱞᱤᱧ ᱢᱤᱫ ᱨᱮ ᱯᱮᱭᱟ ᱠᱟᱛᱮᱫ ᱵᱟᱛᱷᱨᱩᱢ ᱞᱤᱧ ᱵᱮᱱᱟᱣᱟ ᱢᱤᱫᱴᱤᱡ ᱢᱟᱱᱮ ᱟᱹᱞᱤᱧ ᱚᱱᱠᱟ ᱦᱮᱱᱟᱜ ᱠᱚᱣᱟ ᱟᱴᱷᱨᱚ ᱵᱤᱥᱴᱤ ᱦᱟᱸᱜ ᱞᱮᱵᱟᱨ ᱠᱚ ᱦᱮᱱᱟᱜ ᱠᱚᱣᱟ ᱳᱣᱟᱨᱠᱟᱨ ᱠᱚᱛᱮ ᱞᱤᱧ ᱮᱸᱰᱮᱠᱷᱟᱱ ᱢᱤᱫᱴᱤᱡ ᱨᱮᱦᱟᱸᱜ ᱢᱤᱫᱴᱤᱡ ᱵᱟᱛᱷᱨᱩᱢ ᱨᱮ ᱯᱟᱸᱪ ᱪᱷᱚᱭ ᱠᱟᱛᱮᱫ ᱞᱤᱧ ᱞᱟᱜᱟᱣ ᱠᱚ ᱨᱮᱦᱚᱸ ᱡᱩᱫᱤ ᱵᱤᱥ ᱡᱚᱱ ᱢᱮᱱᱟᱜ ᱠᱚᱣᱟ ᱮᱸᱰᱮᱠᱷᱟᱱ ᱢᱟᱱᱮ ᱯᱳᱱᱭᱟᱹ ᱵᱟᱛᱷᱨᱩᱢ ᱢᱤᱫ ᱫᱤᱱ ᱨᱮ ᱵᱮᱱᱟᱜᱼᱟ ᱯᱩᱱ ᱦᱚᱲᱟᱜ ᱯᱩᱱᱭᱟᱹ ᱚᱲᱟᱜ ᱨᱮ ᱢᱤᱫᱫᱤᱱ ᱨᱮ ᱵᱟᱛᱷᱨᱩᱢ ᱵᱮᱱᱟᱜᱼᱟ ᱢᱤᱫ ᱫᱷᱟᱣ ᱛᱮ ᱪᱟᱞᱟᱜᱼᱟ ᱢᱟᱱᱮ ᱯᱩᱱᱭᱟᱹ ᱵᱟᱛᱷᱨᱩᱢ ᱨᱮᱱᱟᱜ ᱠᱟᱹᱢᱤ ᱢᱤᱫ ᱫᱷᱟᱣ ᱛᱮ ᱪᱟᱞᱟᱜᱼᱟ ᱟᱪᱪᱷᱟ ᱴᱷᱤᱠ ᱜᱮᱭᱟ ᱴᱷᱤᱠ ᱴᱷᱤᱠ ᱜᱮᱭᱟ ᱱᱚᱣᱟ ᱦᱚᱸ ᱴᱷᱤᱠ ᱜᱮᱭᱟ ᱛᱚᱵᱮ ᱡᱚᱦᱟᱨ ᱡᱚᱦᱟᱨ ᱟᱪᱪᱷᱟ ᱴᱷᱤᱠ ᱜᱮᱭᱟ ᱦᱟᱸᱜ ᱴᱷᱤᱠ ᱜᱮᱭᱟ ᱴᱷᱤᱠ ᱜᱮᱭᱟ ᱦᱟᱸᱜ ᱤᱭᱟᱹ ᱠᱟᱛᱮ ᱠᱚᱢᱯᱞᱤᱴ ᱠᱟᱛᱮ ᱦᱟᱸᱜ ᱡᱟᱦᱟᱸ ᱞᱮᱠᱟ ᱦᱟᱸᱜ ᱵᱤᱞ ᱯᱟᱥ ᱞᱮᱠᱷᱟᱡ ᱮᱱᱦᱚᱸ ᱨᱤᱝ ᱟᱹᱞᱤᱧ ᱵᱮᱱ ᱥᱮ ᱦᱟᱸᱜ ᱦᱮᱸ ᱮᱠᱫᱚᱢ ᱮᱠᱫᱚᱢ ᱮᱠᱫᱚᱢ ᱮᱠᱫᱚᱢ ᱟᱵᱚ ᱦᱮᱱᱟᱜ ᱵᱚᱱ ᱜᱮᱭᱟ ᱟᱞᱚᱵᱤᱱ ᱴᱮᱱᱥᱮᱱᱚᱜᱼᱟ ᱥᱮ ᱡᱚᱛᱚ ᱳᱣᱟᱨᱠᱟᱨ ᱠᱚ ᱨᱮᱰᱤ ᱜᱮ ᱦᱮᱱᱟᱜ ᱠᱚᱣᱟ ᱴᱷᱤᱠ ᱜᱮᱭᱟ ᱴᱷᱤᱠ ᱜᱮᱭᱟ ᱮᱠᱫᱚᱢ ᱯᱮᱢᱮᱱᱴ ᱠᱚᱢᱟ ᱵᱤᱪ ᱨᱮ ᱵᱟᱭ ᱨᱩᱠᱟᱹᱜᱼᱟ ᱛᱚ ᱯᱮᱢᱮᱱᱴ ᱠᱚ ᱵᱤᱪ ᱨᱮ ᱵᱟᱭ ᱰᱤᱥᱴᱨᱟᱵᱚᱜᱼᱟ ᱛᱚ ᱵᱟᱥ ᱵᱟᱥ ᱯᱮᱢᱮᱱᱴ ᱟᱞᱚ ᱰᱤᱥᱴᱨᱟᱵᱚᱜ ᱢᱟ ᱮᱱᱠᱷᱟᱱ ᱠᱟᱹᱢᱤ ᱦᱩᱭᱩᱜ ᱜᱮᱭᱟ ᱦᱚᱸ ᱟᱪᱪᱷᱟ ᱴᱷᱤᱠ ᱜᱮᱭᱟ ᱦᱳᱭ ᱴᱷᱤᱠ ᱴᱷᱤᱠ ᱡᱚᱦᱟᱨ ᱡᱚᱦᱟᱨ